ᱤᱧᱟᱹᱜ ᱢᱤᱫ ᱴᱮᱡ ᱵᱟᱭᱤᱠ ᱢᱮᱱᱟᱜ ᱟ ᱚᱱᱟ ᱵᱟᱭᱤᱠ ᱛᱮ ᱟᱹᱰᱤ ᱥᱩᱵᱤᱛᱟᱹᱧ

ᱡᱮᱢᱚᱱ ᱨᱩᱭᱟᱜ ᱦᱟᱹᱥᱩᱜ ᱠᱚ ᱡᱟᱦᱟ ᱥᱮᱡ ᱪᱟᱞᱟᱜ ᱥᱮ ᱦᱟᱥᱯᱟᱛᱟᱞ ᱥᱮ ᱯᱮᱲᱟ ᱠᱩ ᱛᱟᱯᱚᱨᱮ ᱡᱟᱦᱟᱱᱟᱜ ᱠᱩ ᱟᱹᱜᱩ ᱠᱩ ᱤᱭᱟᱹ ᱠᱩ ᱡᱤᱱᱤᱥ ᱯᱚᱛᱨᱚ ᱟᱹᱰᱤ ᱥᱩᱵᱤᱛᱟ ᱤᱧ ᱪᱟᱞᱟᱜ ᱤᱧ ᱵᱩᱡᱷᱟᱹᱣᱟ ᱴᱟᱭᱤᱢ ᱨᱮ ᱜᱟᱹᱜᱤ ᱠᱚᱫᱚ ᱵᱟᱝ ᱧᱟᱢᱚᱜᱼᱟ ᱡᱮᱢᱚᱱ ᱞᱟᱦᱟ ᱛᱮ ᱨᱮᱱ ᱦᱚᱲ ᱠᱚᱫᱚ ᱩᱱᱠᱩ ᱫᱚ ᱥᱟᱭᱠᱮᱞ ᱥᱮ ᱢᱚᱴᱚᱨ ᱥᱟᱭᱠᱮᱞ ᱚᱱᱟ ᱠᱚᱫᱚ ᱵᱟᱠᱚ ᱧᱮᱞ ᱟᱠᱟᱫᱟ ᱛᱟᱦᱮᱸᱱᱟ ᱥᱮ ᱨᱚᱠᱚᱢ ᱫᱚ ᱱᱮᱛᱟᱨ ᱜᱮ ᱱᱚᱜ ᱚᱭ ᱥᱟᱭᱠᱮᱞ ᱠᱚ ᱢᱚᱴᱚᱨ ᱥᱟᱭᱠᱮᱞ ᱠᱚ ᱚᱱᱟ ᱠᱚᱫᱚ ᱪᱟᱹᱞᱩᱣ ᱟᱠᱟᱱ ᱛᱮᱠᱚ ᱦᱟᱛᱟᱣ ᱟᱠᱟᱫᱟ ᱚᱱᱟ ᱦᱟᱛᱟᱣ ᱠᱟᱛᱮ ᱟᱠᱚ ᱱᱮ ᱦᱚᱲ ᱵᱷᱟᱹᱜᱤᱧ ᱟᱹᱭᱠᱟᱹᱣ ᱟᱠᱟᱫᱟ

ᱤᱭᱟᱹᱛᱮ ᱤᱧ ᱫᱚ ᱚᱱᱟ ᱵᱟᱭᱤᱠ ᱫᱩᱧ ᱦᱟᱛᱟᱣ ᱟᱠᱟᱫ ᱟ ᱧᱤᱫᱟᱹ ᱧᱩᱛ ᱡᱟᱦᱟ ᱥᱮᱡ ᱜᱮᱢ ᱪᱟᱞᱟᱜ ᱚᱱᱛᱮ ᱜᱮ ᱛᱟᱲᱟ ᱛᱟᱹᱲᱤᱢ ᱡᱟᱹᱞᱫᱤᱢ ᱛᱤᱭᱳᱜ ᱜᱚᱞᱟ ᱚᱱᱟ ᱜᱮ ᱤᱧᱟᱹ ᱠᱟᱛᱷᱟ ᱫᱚ